ᱤᱧ ᱫᱚ ᱤᱥᱤᱱ ᱚᱠᱛᱮ ᱡᱮᱢᱚᱱ ᱯᱤᱴᱷᱟᱹᱧ ᱤᱥᱤᱱ ᱠᱷᱟᱱ ᱫᱚ ᱚᱸᱰᱮ ᱫᱚ ᱞᱟᱜᱟᱣᱤᱧᱟᱹ ᱥᱚᱨᱟᱧ ᱫᱚᱦᱚᱭᱟ ᱤᱱᱟᱹ ᱠᱟᱛᱮ ᱜᱟᱢᱞᱟ ᱨᱮ ᱦᱚᱞᱚᱝᱤᱧ ᱥᱤᱯᱤᱭᱟ ᱤᱱᱟᱹ ᱠᱟᱛᱮ ᱨᱩᱴᱤᱧ ᱤᱥᱤᱱᱟ ᱟᱨ ᱠᱷᱩᱱᱛᱤ ᱛᱮᱧ ᱩᱞᱴᱟᱹᱣᱟᱜᱼᱟ ᱚᱱᱟ ᱠᱚ ᱡᱚᱱᱛᱚᱨ ᱠᱩᱧ ᱵᱮᱵᱚᱦᱟᱨ ᱠᱟᱜᱼᱟ